ᱮᱴᱟᱜ ᱫᱤᱥᱚᱢ ᱞᱮᱠᱟ ᱟᱵᱚ ᱫᱤᱥᱚᱢ ᱨᱮᱦᱚᱸ ᱦᱤᱡᱩᱜ ᱪᱟᱞᱟᱜ ᱨᱮᱱᱟᱜ ᱫᱚ ᱟᱭᱢᱟ ᱨᱚᱠᱚᱢᱟᱜ ᱥᱟᱫᱷᱚᱱ ᱢᱮᱱᱟᱜᱼᱟ ᱡᱮᱢᱚᱱ ᱴᱨᱮᱱ ᱢᱮᱱᱟᱜᱼᱟ ᱵᱟᱥ ᱢᱮᱱᱟᱜᱼᱟ ᱯᱞᱮᱱ ᱢᱮᱱᱟᱜᱼᱟ ᱛᱳ ᱱᱚᱣᱟ ᱡᱩᱫᱤ ᱯᱮᱭᱟ ᱯᱩᱱᱭᱟ ᱟᱱᱟᱜ ᱥᱟᱫᱷᱚᱱ ᱨᱮᱱᱟᱜ ᱠᱚᱛᱷᱟᱢ ᱢᱮᱱ ᱛᱳ ᱯᱞᱮᱱ ᱨᱮ ᱟᱵᱚ ᱵᱚᱱ ᱧᱮᱞ ᱟᱠᱟᱫᱟ ᱡᱟᱦᱟᱸᱭ ᱠᱚᱠᱚ ᱪᱟᱞᱟᱣ ᱟᱠᱟᱱᱟ ᱚᱸᱰᱮ ᱠᱤᱱᱛᱩ ᱥᱤᱴ ᱠᱷᱚᱱ ᱵᱮᱥᱤ ᱦᱚᱲ ᱵᱟᱠᱚ ᱦᱟᱛᱟᱣ ᱠᱚᱣᱟᱠᱚ ᱵᱟᱠᱚ ᱤᱫᱤ ᱠᱚᱣᱟ ᱠᱚ ᱠᱤᱱᱛᱩ ᱚᱱᱟᱜᱮ ᱡᱚᱠᱷᱚᱱ ᱨᱮᱜᱮᱡ ᱦᱚᱲ ᱴᱨᱮᱱ ᱥᱮ ᱵᱟᱥ ᱛᱮᱠᱚ ᱪᱟᱞᱟᱜᱼᱟ ᱛᱳ ᱢᱟᱱᱮ ᱡᱟᱦᱟᱸ ᱛᱤᱱᱟᱜ ᱵᱮᱥᱤ ᱯᱮᱥᱮᱧᱡᱟᱨ ᱠᱚ ᱦᱩᱭᱩᱜ ᱩᱱᱠᱩ ᱞᱟᱹᱜᱤᱫ ᱫᱚ ᱩᱱᱟᱹᱜ ᱜᱮ ᱵᱷᱟᱹᱞᱤ ᱟᱨ ᱡᱮ ᱠᱷᱟᱹᱛᱤᱨ ᱛᱮ ᱮᱛᱳ ᱵᱷᱤᱲ ᱦᱩᱭᱩᱜᱼᱟ ᱡᱮ ᱫᱩᱲᱩᱵ ᱨᱮᱱᱟᱜ ᱥᱤᱴᱢᱟ ᱵᱟᱝ ᱧᱟᱢᱚᱜ ᱛᱤᱜᱩ ᱞᱟᱹᱜᱤᱫ ᱦᱚᱸ ᱢᱩᱥᱠᱤᱞ ᱦᱩᱭᱩᱜ ᱛᱮ ᱚᱛᱚᱭᱮᱵ ᱤᱧᱫᱩᱧ ᱢᱚᱱᱮᱭᱟ ᱡᱮ ᱴᱨᱮᱱ ᱥᱮ ᱵᱟᱥ ᱱᱚᱣᱟ ᱠᱚᱛᱮ ᱡᱟᱦᱟᱸᱭ ᱠᱚ ᱟᱵᱚᱵᱚᱱ ᱦᱤᱡᱩᱜ ᱪᱟᱞᱟᱜᱼᱟ ᱯᱚᱨᱥᱟᱥᱚᱱ ᱥᱮ ᱥᱚᱨᱠᱟᱨ ᱱᱚᱝᱠᱟ ᱢᱤᱫᱴᱮᱱ ᱵᱮᱵᱚᱥᱛᱟ ᱠᱚᱨᱟᱣ ᱫᱚᱨᱠᱟᱨ ᱡᱟᱦᱟᱸ ᱨᱮᱫᱚ ᱩᱱᱤ ᱢᱤᱫᱴᱮᱱ ᱱᱤᱨᱫᱷᱟᱨᱤᱛᱚ ᱥᱚᱝᱠᱷᱟᱭ ᱱᱤᱨᱫᱷᱟᱨᱤᱛ ᱞᱮᱠᱷᱟᱡ ᱡᱮ ᱢᱤᱫᱴᱮᱱ ᱵᱟᱥ ᱨᱮᱱᱟᱜ ᱡᱟ ᱠᱮᱯᱟᱥᱤᱴᱤ ᱢᱮᱱᱟᱜᱼᱟ ᱤᱱᱟᱹᱜ ᱠᱷᱚᱡ ᱦᱳᱭᱛᱳ ᱠᱟᱹᱴᱤᱡ ᱪᱩᱞᱩᱝ ᱦᱚᱲ ᱵᱤᱥᱤ ᱠᱚ ᱫᱮᱡ ᱫᱟᱲᱮᱭᱟᱜᱼᱟ ᱥᱮ ᱢᱤᱫᱴᱮᱱ ᱴᱨᱮᱱ ᱨᱮᱱᱟᱜ ᱵᱩᱜᱤ ᱨᱮᱱᱟᱜ ᱡᱟᱦᱟᱸ ᱠᱮᱯᱟᱥᱤᱴᱤ ᱢᱮᱱᱟᱜᱼᱟ ᱚᱱᱟ ᱠᱷᱚᱱ ᱠᱟᱹᱴᱤᱡ ᱪᱩᱞᱩᱝ ᱦᱳᱭᱛᱳ ᱦᱚᱲ ᱠᱚ ᱵᱤᱥᱤ ᱠᱚ ᱫᱮᱡ ᱫᱟᱲᱮᱣᱟᱜᱼᱟ ᱠᱤᱱᱛᱩ ᱱᱩᱱᱟᱹᱜ ᱵᱟᱠᱚ ᱫᱮᱡᱚᱜ ᱢᱟ ᱡᱮ ᱦᱚᱲ ᱛᱤᱸᱜᱩ ᱨᱮᱱᱟᱜ ᱡᱟᱭᱜᱟ ᱦᱚᱸ ᱵᱟᱭ ᱧᱟᱢᱟ ᱥᱮ ᱦᱟᱱᱛᱮ ᱱᱟᱛᱮ ᱦᱤᱡᱩᱜ ᱪᱟᱞᱟᱜ ᱨᱮᱱᱟᱜ ᱥᱮ ᱵᱟᱛᱷᱨᱩᱢ ᱪᱟᱞᱟᱜ ᱨᱮᱱᱟᱜ ᱞᱟᱹᱜᱤᱫ ᱛᱮᱦᱚᱸ ᱦᱤᱡᱩᱜ ᱪᱟᱞᱟᱜ ᱛᱮ ᱠᱚᱥᱴᱚ ᱦᱩᱭᱟᱭᱢᱟ ᱚᱱᱟᱛᱮ ᱤᱧᱫᱩᱧ ᱢᱚᱱᱮᱭᱟ ᱡᱮ ᱡᱮᱢᱚᱱ ᱠᱤᱥᱟᱹᱲ ᱦᱚᱲ ᱞᱟᱹᱜᱤᱫᱼᱛᱮ ᱯᱞᱮᱱ ᱨᱮᱱᱟᱜ ᱡᱮᱢᱚᱱ ᱥᱩᱵᱤᱫᱟ ᱢᱮᱱᱟᱜᱼᱟ ᱡᱮ ᱥᱤᱴ ᱠᱷᱚᱡ ᱵᱮᱥᱤ ᱦᱚᱲ ᱵᱟᱠᱚ ᱪᱟᱞᱟᱜᱼᱟ ᱚᱱᱠᱟ ᱜᱮ ᱨᱮᱸᱜᱮᱡ ᱦᱚᱲ ᱞᱟᱹᱜᱤᱫ ᱦᱚᱸ ᱴᱨᱮᱱ ᱛᱮ ᱦᱟᱡᱟᱭ ᱠᱚ ᱦᱤᱡᱩᱜ ᱪᱟᱞᱟᱜ ᱠᱟᱱᱟ ᱵᱟᱥ ᱛᱮ ᱡᱟᱦᱟᱭ ᱠᱚ ᱦᱤᱡᱩᱜ ᱪᱟᱞᱟᱜ ᱠᱟᱱᱟ ᱠᱚ ᱩᱱᱠᱩ ᱞᱟᱹᱜᱤᱫ ᱦᱚᱸ ᱱᱚᱝᱠᱟ ᱢᱤᱫᱴᱮᱡ ᱥᱚᱨᱠᱟᱨ ᱯᱟᱦᱟᱴᱟ ᱠᱷᱚᱡ ᱯᱨᱚᱥᱟᱥᱚᱱ ᱯᱟᱦᱟᱴᱟ ᱠᱷᱚᱡ ᱵᱮᱵᱚᱛᱟ ᱦᱟᱛᱟᱣ ᱞᱟᱹᱠᱛᱤ ᱢᱟᱱᱟᱜᱼᱟ ᱡᱮ ᱦᱤᱡᱩᱜ ᱪᱟᱞᱟᱜ ᱛᱮ ᱥᱟᱫᱷᱟᱨᱚᱱ ᱦᱚᱲ ᱵᱤᱥᱤ ᱥᱳᱢᱳᱥᱟ ᱨᱮᱱᱟᱜ ᱥᱚᱢ ᱥᱳᱢᱳᱠᱷᱤᱱ ᱵᱟᱝ ᱦᱩᱭᱩᱜ ᱛᱟᱠᱚᱢᱟ ᱚᱱᱟ ᱜᱮ ᱤᱧᱟᱹᱜ ᱫᱚ ᱢᱮᱱ